ᱦᱮᱸ ᱦᱮᱸ ᱦᱮᱸ ᱪᱟᱥ ᱢᱟᱛᱚ ᱵᱟᱹᱠᱩᱲᱟ ᱦᱚᱱᱚᱛ ᱨᱮᱫᱚ ᱟᱹᱰᱤ ᱟᱭᱢᱟᱜᱮ ᱪᱟᱥ ᱦᱩᱭᱩᱜ ᱠᱟᱱᱟ ᱱᱤᱛᱳᱜ ᱞᱟᱦᱟ ᱨᱮᱛᱚ ᱥᱩᱫᱷᱩ ᱦᱩᱲᱩ ᱜᱮ ᱦᱩᱭᱩᱜ ᱠᱟᱱ ᱛᱟᱦᱮᱱ ᱱᱤᱛᱳᱜ ᱫᱚ ᱪᱟᱹᱥᱤᱠᱚ ᱵᱟᱹᱲᱛᱤ ᱟᱠᱟᱱᱟ ᱪᱟᱹᱥᱤᱠᱚ ᱵᱩᱡ ᱧᱟᱢ ᱟᱠᱟᱫᱟ ᱡᱮ ᱪᱮᱫᱽ ᱠᱚ ᱪᱟᱥ ᱞᱮᱠᱷᱟᱡ ᱞᱟᱵᱷ ᱦᱩᱭᱩᱜ ᱠᱟᱱᱟ ᱱᱤᱛᱳᱜ ᱡᱷᱚᱛᱚᱠᱚ ᱵᱩᱡᱷᱟᱹᱣ ᱧᱟᱢᱟᱠᱟᱫᱟ ᱛᱟᱦᱚᱞᱮ ᱱᱤᱛᱚᱝ ᱟᱯᱟᱛᱚᱛᱚ ᱦᱩᱲᱩ ᱢᱮᱱᱟᱜᱼᱟ ᱪᱟᱥ ᱦᱩᱲᱩ ᱥᱟᱶ ᱦᱩᱲᱩ ᱯᱚᱨᱮᱜᱮ ᱥᱚᱵᱽᱡᱤ ᱢᱮᱱᱟᱜᱼᱟ ᱟᱹᱰᱤ ᱨᱚᱠᱚᱢ ᱦᱚᱛᱚᱫᱼᱠᱚ ᱠᱳᱱᱰᱷᱦᱟᱼᱠᱚ ᱵᱮᱸᱜᱟᱲᱠᱚ ᱢᱩᱞᱟᱹᱠᱚ ᱟᱹᱰᱤ ᱨᱚᱠᱚᱢ ᱥᱚᱵᱽᱡᱤ ᱪᱟᱥ ᱢᱮᱱᱟᱜᱼᱟ ᱱᱤᱭᱟᱹ ᱪᱟᱥ ᱟᱹᱰᱤ ᱟᱭᱢᱟᱠᱚ ᱵᱟᱹᱲᱛᱤ ᱪᱟᱞᱟᱣᱟᱠᱟᱱᱟ ᱚᱱᱟ ᱥᱟᱶᱛᱮ ᱟᱨᱚ ᱛᱚᱨᱢᱩᱡᱽ ᱢᱮᱱᱟᱜᱼᱟ ᱪᱟᱥ ᱛᱚᱨᱢᱩᱡᱽ ᱠᱚᱦᱚᱸ ᱪᱟᱥ ᱡᱟᱨᱯᱷᱚᱞᱮ ᱱᱤᱛᱳᱜ ᱫᱚᱢᱮ ᱞᱟᱵᱷ ᱧᱟᱢᱚᱜ ᱠᱟᱱᱟ ᱦᱮᱸ ᱫᱚᱢᱮ ᱞᱟᱵᱷ ᱦᱩᱸ ᱥᱤᱡᱤᱱ ᱧᱟᱢᱚᱜ ᱠᱟᱱᱟ ᱚᱱᱟ ᱞᱟᱵᱷ ᱧᱮᱞ ᱠᱟᱛᱮᱜᱮ ᱪᱟᱹᱥᱤ ᱵᱟᱹᱥᱤᱠᱚ ᱟᱵᱟᱨ ᱡᱳᱨᱠᱚ ᱨᱤᱠᱟᱹᱣ ᱠᱟᱱᱟ ᱡᱮ ᱟᱞᱮᱦᱚᱸ ᱪᱟᱹᱥᱤ ᱛᱟᱞᱮᱭᱟ ᱱᱚᱝᱠᱟ ᱱᱚᱝᱠᱟ ᱵᱟᱹᱲᱛᱤ ᱵᱟᱹᱲᱛᱤ ᱛᱮᱜᱮ ᱟᱹᱰᱤ ᱟᱨᱢᱟᱱ ᱛᱮᱫᱚ ᱵᱟᱸᱠᱩᱲᱟ ᱰᱤᱴᱤᱠᱨᱮ ᱯᱨᱚᱪᱩᱨᱠᱚ ᱪᱟᱥᱮᱫᱟ ᱟᱨ ᱟᱹᱠᱷᱨᱤᱧ ᱨᱮᱱᱟᱜᱦᱚᱸ ᱠᱳᱱᱳ ᱚᱥᱩᱵᱤᱫᱷᱟ ᱵᱟᱹᱱᱩ ᱛᱟᱞᱮᱭᱟ ᱵᱟᱭᱨᱮ ᱠᱷᱚᱸᱭ ᱦᱮᱸ ᱵᱟᱭᱨᱮ ᱠᱷᱚᱭ ᱜᱟᱹᱰᱤ ᱦᱤᱡᱩ ᱠᱟᱱᱟ ᱫᱚᱢᱮ ᱜᱟᱹᱰᱤ ᱞᱟᱜᱟᱜ ᱠᱟᱱᱟ ᱮᱠᱫᱚᱢ ᱜᱟᱹᱰᱤᱠᱚ ᱞᱳᱰᱫᱟ ᱤᱫᱤᱭᱮᱫᱟᱠᱚ ᱟᱞᱮ ᱥᱟᱴ ᱛᱷᱚᱠᱟ ᱯᱚᱭᱥᱟ ᱞᱮ ᱧᱟᱢᱮᱫᱟ ᱟᱞᱮᱦᱚᱸ ᱟᱹᱰᱤ ᱨᱟᱹᱥᱠᱟᱹᱞᱮ ᱵᱩᱡᱷᱟᱹᱣᱮᱭᱟ ᱡᱷᱮᱢᱞᱤ ᱱᱚᱱᱠᱟ ᱮᱴᱟᱜ ᱥᱚᱵᱽᱡᱤ ᱨᱮᱫᱚ ᱱᱚᱝᱠᱟ ᱫᱚ ᱵᱟᱝᱞᱮ ᱞᱟᱵᱷᱞᱮ ᱧᱟᱢᱟ ᱚᱱᱟ ᱦᱚᱸ ᱟᱞᱮ ᱦᱩᱲᱩ ᱫᱚ ᱡᱚᱢ ᱧᱩ ᱨᱮᱱᱟᱜ ᱟᱨ ᱴᱟᱠᱟ ᱯᱚᱭᱥᱟ ᱫᱚ ᱦᱩᱭᱩᱜ ᱠᱟᱱ ᱛᱟᱞᱮᱭᱟ ᱥᱚᱵᱽᱡᱤ ᱪᱟᱥ ᱠᱟᱛᱮᱜᱮ ᱛᱚᱨᱢᱩᱡᱽ ᱪᱟᱥ ᱠᱟᱫᱟ ᱱᱤᱭᱟᱹᱜᱮ